ᱜᱤᱫᱽᱨᱟᱹ ᱪᱮᱛᱟᱱ ᱞᱟᱜᱟᱱ ᱠᱟᱹᱨᱤ ᱨᱮᱭᱟᱜ ᱵᱟᱹᱲᱤᱡ ᱚᱨᱥᱚᱝ ᱵᱤᱥᱤ ᱠᱟᱭᱛᱮ ᱦᱩᱭᱩᱜ ᱠᱟᱱᱟ ᱢᱚᱵᱟᱭᱤᱞ ᱯᱷᱳᱱ ᱞᱟᱜᱟᱱ ᱠᱟᱹᱨᱤ ᱨᱮᱭᱟᱜ ᱵᱟᱹᱲᱛᱤ ᱵᱮᱵᱚᱦᱟᱨ ᱨᱮᱭᱟᱜ ᱵᱟᱹᱲᱤᱡ ᱦᱟᱞᱚᱛ ᱠᱷᱚᱱ ᱜᱤᱫᱽᱨᱟᱹ ᱠᱚ ᱡᱚᱛᱚᱱ ᱠᱚ ᱞᱟᱹᱜᱤᱫ ᱛᱮ ᱢᱚᱵᱟᱭᱤᱞ ᱯᱷᱳᱱ ᱠᱷᱚᱱ ᱥᱟᱸᱜᱤᱧ ᱨᱮ ᱜᱤᱫᱽᱨᱟᱹ ᱠᱚ ᱫᱚᱦᱚ ᱦᱩᱭᱩᱜᱼᱟ